ᱟᱵᱚ ᱥᱟᱱᱛᱟᱲ ᱛᱤᱨᱞᱟᱹ ᱦᱚᱯᱚᱱ ᱠᱚᱫᱚ ᱟᱹᱰᱤ ᱟᱸᱴ ᱫᱩᱠ ᱠᱚᱥᱴᱚ ᱨᱮ ᱠᱚ ᱛᱟᱦᱮᱱ ᱠᱟᱱᱟ ᱩᱱᱠᱩ ᱛᱤᱨᱞᱟᱹ ᱦᱚᱯᱚᱱ ᱡᱩᱫᱤ ᱴᱟᱠᱟ ᱯᱩᱭᱥᱟᱛᱮ ᱟᱱᱟᱴᱚᱜ ᱟᱠᱚ ᱟᱨ ᱥᱟᱺᱜᱤᱧ ᱥᱤᱠᱷᱱᱟᱹᱛ ᱞᱟᱜᱟᱛᱮ ᱵᱟᱦᱨᱮ ᱫᱤᱥᱚᱢ ᱠᱚ ᱪᱟᱞᱟᱜᱼᱟ ᱳᱰᱤᱥᱟ ᱵᱮᱜᱚᱨ ᱵᱟᱦᱨᱮ ᱛᱮᱠᱚ ᱪᱟᱞᱟᱜᱼᱟ ᱚᱱᱟ ᱚᱱᱟ ᱫᱤᱥᱚᱢ ᱨᱮ ᱟᱠᱚᱣᱟᱜ ᱪᱟᱹᱲᱤ ᱪᱚᱲᱚᱱ ᱥᱟᱞᱟᱜ ᱵᱟᱝ ᱠᱚ ᱠᱷᱟᱯ ᱠᱚ ᱠᱷᱟᱣᱟ ᱫᱟᱲᱮᱭᱟᱜ ᱠᱷᱟᱱ ᱟᱹᱰᱤ ᱜᱟᱱ ᱮᱴᱠᱮᱴᱚᱬᱮ ᱨᱮᱠᱚ ᱧᱩᱨᱩᱜᱼᱟ ᱚᱱᱟ ᱮᱴᱠᱮᱴᱚᱬᱮ ᱠᱚ ᱦᱩᱭᱩᱜ ᱠᱟᱱᱟ ᱦᱚᱨᱚᱜ ᱵᱟᱫᱮ ᱠᱷᱚᱱ ᱮᱦᱚᱵ ᱠᱟᱛᱮᱫ ᱡᱟᱦᱟᱸ ᱞᱟᱭᱼᱞᱟᱠᱪᱟᱨ ᱦᱚᱸ ᱡᱚᱛᱚ ᱠᱚ ᱦᱤᱲᱤᱧ ᱫᱟᱲᱮᱭᱟᱜᱼᱟ ᱟᱨ ᱴᱟᱠᱟ ᱯᱩᱭᱥᱟ ᱠᱟᱹᱣᱰᱤ ᱰᱷᱮᱹᱨ ᱠᱟᱛᱮᱫ ᱦᱚᱸ ᱟᱹᱰᱤ ᱡᱳᱨ ᱠᱚ ᱟᱱᱟᱴᱚᱜᱼᱟ ᱪᱮ ᱟᱠᱚ ᱟᱵᱚ ᱨᱮᱱ ᱜᱤᱫᱽᱨᱟᱹ ᱯᱤᱫᱽᱨᱟᱹ ᱵᱟᱝ ᱠᱚ ᱚᱞ ᱯᱟᱲᱦᱟᱣ ᱫᱟᱲᱮᱭᱟ ᱠᱚ ᱠᱟᱱᱟ ᱠᱟᱹᱣᱰᱤ ᱤᱫᱤ ᱠᱟᱛᱮᱫ ᱡᱩᱫᱤ ᱦᱚᱸ ᱚᱱᱟ ᱞᱮᱠᱟᱛᱮ ᱠᱟᱹᱢᱤ ᱠᱚ ᱥᱮᱱᱚᱜᱼᱟ ᱠᱟᱹᱢᱤ ᱨᱮ ᱦᱚᱸ ᱟᱠᱚᱣᱟᱜ ᱮᱴᱠᱮᱴᱚᱬᱮ ᱟᱹᱰᱤ ᱜᱟᱱ ᱠᱚ ᱥᱟᱢᱱᱟᱜ ᱠᱟᱱᱟ ᱚᱱᱟ ᱥᱟᱢᱱᱟ ᱩᱛᱟᱹᱨ ᱛᱮᱜᱮ ᱟᱵᱚ ᱛᱤᱨᱞᱟᱹ ᱦᱚᱯᱚᱱ ᱠᱚᱫᱚ ᱟᱵᱚ ᱴᱚᱴᱷᱟ ᱵᱮᱜᱚᱨ ᱮᱴᱟᱜ ᱴᱚᱴᱷᱟ ᱨᱮᱠᱚ ᱪᱟᱞᱟᱣ ᱞᱮᱱᱠᱷᱟᱱ ᱟᱵᱚᱛᱮ ᱟᱵᱚ ᱞᱮᱠᱟᱱ ᱵᱟᱧᱪᱟᱣ ᱞᱟᱜᱟᱱ ᱫᱟᱣ ᱦᱚᱸ ᱵᱟᱝ ᱠᱚ ᱧᱟᱢᱮᱜᱼᱟ ᱚᱱᱟ ᱨᱮᱭᱟᱜ ᱢᱮᱱ ᱠᱟᱨᱚᱱ ᱫᱚ ᱨᱮᱸᱜᱮᱡ